ᱠᱷᱩᱪᱨᱟᱹ ᱯᱚᱭᱥᱟ ᱨᱮᱭᱟᱜ ᱵᱟᱡᱟᱨ ᱡᱟᱦᱟᱸ ᱢᱟᱨᱠᱮᱴ ᱠᱷᱚᱡ ᱵᱚᱱ ᱟᱹᱜᱩᱭᱟ ᱟᱛᱳ ᱚᱲᱟᱜ ᱨᱮᱠᱚ ᱟᱹᱠᱷᱨᱤᱧᱟ ᱩᱛᱩ ᱥᱩᱱᱩᱢ ᱵᱩᱞᱩᱝ ᱢᱟᱱᱮ ᱩᱛᱩ ᱠᱚ ᱛᱩᱲᱤ ᱛᱚᱨᱠᱟᱨᱤ ᱡᱚᱛᱚ ᱜᱮᱠᱚ ᱟᱹᱜᱩᱭᱟ ᱢᱟᱱᱮ ᱚᱱᱟ ᱠᱚᱠᱚ ᱟᱹᱠᱷᱨᱤᱧᱟ ᱟᱫᱷᱚᱢ ᱟᱜ ᱫᱚ ᱠᱩᱲᱤ ᱴᱟᱠᱟ ᱟᱲᱟᱭᱥᱚ ᱟᱫᱷᱚᱢ ᱡᱚᱠᱷᱚᱡ ᱫᱚᱥᱴᱟᱠᱟ ᱟᱲᱟᱭᱥᱚ ᱡᱟᱦᱟᱸᱭ ᱜᱮ ᱡᱟᱦᱟᱸᱴᱟᱜ ᱥᱚᱵᱡᱤ ᱟᱹᱜᱩᱭᱟ ᱚᱱᱟᱜᱮ ᱢᱟᱱᱮ ᱫᱟᱢ ᱠᱟᱛᱮ ᱜᱮ ᱟᱹᱠᱷᱨᱤᱧᱟ ᱟᱨ ᱟᱨ ᱟᱹᱰᱤ ᱫᱤᱱᱟᱜ ᱫᱚ ᱥᱮᱫᱟᱭ ᱫᱚ ᱢᱟᱱᱮ ᱚᱱᱟ ᱫᱚ ᱵᱟᱝ ᱛᱟᱦᱮᱸ ᱠᱟᱱᱟ ᱡᱮ ᱥᱟᱫᱷᱟᱨᱚᱱᱜᱮ ᱟᱲᱟᱜ ᱛᱤᱠᱤ ᱠᱟᱱᱛᱷᱟ ᱟᱲᱟᱜ ᱠᱚᱠᱚ ᱥᱚᱲᱮᱭᱮᱜ ᱛᱟᱦᱮᱱᱟ ᱛᱚᱠᱷᱚᱱ ᱫᱚ ᱩᱱᱟᱹᱜ ᱵᱩᱞᱩᱝ ᱥᱩᱱᱩᱢ ᱨᱮᱭᱟᱜ ᱵᱟᱭ ᱫᱚᱨᱠᱟᱨ ᱠᱟᱫᱟ ᱱᱮᱛᱟᱨ ᱫᱚ ᱡᱚᱛᱚᱜᱮ ᱚᱱᱞᱟᱭᱤᱱᱛᱮ ᱦᱩᱭᱱᱟᱛᱚ ᱚᱱᱞᱟᱭᱤᱱ ᱨᱮᱠᱚ ᱚᱰᱟᱨᱟ ᱚᱱᱞᱟᱭᱤᱱ ᱨᱮᱜᱮ ᱡᱚᱢᱟᱜ ᱧᱩᱣᱟᱜ ᱡᱟᱦᱟᱸ ᱛᱤᱱᱟᱹᱜ ᱯᱚᱭᱥᱟ ᱦᱩᱭᱩᱜᱼᱟ ᱚᱱᱟ ᱚᱱᱞᱟᱭᱤᱱ ᱨᱮᱜᱮ ᱠᱚ ᱠᱩᱞᱟ ᱚᱱᱞᱟᱭᱤᱱ ᱛᱮᱜᱮ ᱠᱚ ᱠᱚᱨᱟᱣᱟ ᱟᱨ ᱵᱟᱡᱟᱨ ᱨᱮᱫᱚ ᱵᱟᱡᱟᱨ ᱨᱮ ᱡᱚᱛᱚᱜᱮ ᱵᱟᱡᱟᱨ ᱨᱮ ᱠᱚᱢ ᱪᱟᱞᱟᱜᱼᱟ ᱥᱚᱵᱜᱮ ᱠᱤᱨᱤᱧ ᱠᱟᱛᱮ ᱧᱟᱢᱚᱜᱼᱟ ᱩᱛᱩ ᱵᱩᱞᱩᱝ ᱥᱩᱱᱩᱢ ᱠᱚ ᱱᱮᱛᱟᱨ ᱫᱚ ᱡᱚᱛᱚᱜᱮ ᱠᱚᱢᱟ ᱡᱚᱛᱚ ᱠᱳᱢᱯᱟᱱᱤ ᱠᱚ ᱦᱟᱲᱚᱜ ᱠᱮᱫᱟ ᱠᱳᱢᱯᱟᱱᱤ ᱛᱮᱜᱮ ᱠᱚ ᱛᱳᱭᱨᱤᱭᱮᱫᱟ ᱠᱚᱢᱯᱟᱱᱤᱛᱮ ᱪᱮᱫᱟᱜ ᱥᱮ ᱠᱚᱢᱯᱟᱱᱤ ᱛᱮᱠᱚ ᱛᱳᱭᱨᱤᱭᱫᱟ ᱚᱱᱟ ᱛᱮᱠᱚ ᱚᱱᱟ ᱚᱱᱟ ᱛᱮᱜᱮ ᱠᱚ ᱟᱹᱜᱩᱭᱫᱟ ᱟᱨᱠᱚ ᱚᱱᱟᱠᱚ ᱤᱭᱟᱹᱭ ᱮᱫᱟ ᱟᱨ ᱚᱱᱞᱟᱭᱤᱱ ᱦᱚᱸᱠᱚ ᱚᱰᱟᱨ ᱮᱫᱟ ᱚᱱᱞᱟᱭᱤᱱ ᱛᱮᱜᱮ ᱫᱚᱠᱟᱱ ᱫᱟᱹᱱᱤ ᱨᱮᱱᱟᱜ ᱡᱟᱦᱟᱸ ᱥᱮᱞᱚᱜ ᱠᱟᱱ ᱛᱟᱭᱟ ᱚᱱᱞᱟᱭᱤᱱ ᱛᱮᱜᱮᱭ ᱥᱮᱞ ᱮᱫᱟ ᱵᱩᱞᱩᱝ ᱥᱩᱱᱩᱢ ᱢᱟᱱᱮ ᱪᱟᱣᱞᱮ ᱠᱚ ᱫᱟᱹᱞ ᱠᱚ ᱡᱟ ᱠᱤᱪᱷᱩ ᱡᱚᱛᱚᱜᱮ ᱚᱱᱞᱟᱭᱤᱱᱛᱮ ᱚᱰᱟᱨ ᱮᱫᱟ ᱱᱮᱛᱟᱨ ᱫᱚ ᱱᱮᱛᱟᱨ ᱫᱚ ᱥᱚᱵ ᱱᱟᱦᱟᱜ ᱡᱩᱜᱽ ᱨᱮᱱᱟᱜ ᱚᱱᱟᱛᱮ ᱚᱱᱞᱟᱭᱤᱱ ᱨᱮᱜᱮ ᱚᱰᱟᱨᱫᱟᱭ